ᱡᱷᱟᱲᱠᱷᱚᱸᱰ ᱨᱮ ᱡᱚᱛᱚ ᱠᱷᱚᱱ ᱞᱟᱹᱠᱛᱤᱭᱟᱱ ᱞᱟᱠᱪᱟᱨ ᱟᱨ ᱟᱹᱨᱤᱪᱟᱹᱞᱤ ᱫᱚ ᱵᱟᱦᱟ ᱵᱚᱸᱜᱟ ᱥᱚᱦᱚᱨᱟᱭ ᱵᱚᱸᱜᱟ ᱟᱨ ᱟᱭᱢᱟᱜᱟᱱ ᱟᱹᱰᱤᱜᱟᱱ ᱠᱟᱨᱟᱢ ᱠᱟᱨᱟᱢ ᱵᱚᱸᱜᱟ ᱠᱚ ᱢᱮᱱᱟᱜᱼᱟ ᱟᱨ ᱟᱞᱮ ᱫᱚ ᱵᱟᱦᱟ ᱵᱚᱸᱜᱟ ᱨᱮᱫᱚ ᱥᱟᱨᱡᱚᱢ ᱵᱟᱦᱟ ᱠᱚᱞᱮ ᱵᱚᱸᱜᱟᱭᱟ ᱟᱨ ᱢᱟᱛᱠᱚᱢ ᱜᱮᱞᱮ ᱠᱚ ᱚᱱᱠᱟᱜᱮ ᱥᱚᱦᱚᱨᱟᱭ ᱵᱚᱸᱜᱟ ᱦᱚᱸ ᱰᱟᱝᱨᱤ ᱢᱮᱨᱚᱢ ᱠᱚᱣᱟᱜ ᱯᱟᱨᱚᱵᱽ ᱠᱟᱱᱟ ᱟᱨ ᱥᱟᱶᱛᱮ ᱦᱚᱲ ᱠᱚᱣᱟᱜ ᱦᱚᱸ ᱯᱟᱨᱚᱵᱽ ᱠᱟᱱ ᱜᱮᱭᱟ ᱚᱱᱟ ᱠᱚᱨᱮ ᱦᱚᱸ ᱢᱟᱨᱮᱭᱟᱜ ᱟᱹᱨᱤᱪᱟᱹᱞᱤ ᱞᱮᱠᱟᱛᱮ ᱢᱮᱱᱟᱜ ᱜᱮᱭᱟ ᱦᱚᱨᱚᱜ ᱵᱟᱸᱫᱮ ᱦᱚᱸ ᱟᱞᱮ ᱫᱚ ᱯᱷᱩᱴᱟᱹ ᱥᱟᱹᱲᱤ ᱟᱨ ᱠᱟᱪᱟ ᱫᱷᱩᱛᱤ ᱠᱚᱛᱮᱜᱮ ᱵᱚᱸᱜᱟᱼᱵᱩᱨᱩ ᱨᱮᱫᱚᱞᱮ ᱦᱚᱨᱚᱜ ᱵᱟᱸᱫᱮᱭᱟ ᱟᱨ ᱚᱱᱟ ᱯᱷᱩᱴᱟᱹ ᱥᱟᱹᱲᱤ ᱯᱷᱩᱴᱟᱹ ᱠᱟᱪᱷᱟ ᱫᱷᱩᱛᱤ ᱠᱟᱛᱮᱫ ᱜᱮ ᱟᱞᱮᱭᱟᱜ ᱟᱹᱨᱤᱪᱟᱹᱞᱤ ᱢᱟᱱᱮ ᱮᱱᱮᱡ ᱥᱮᱨᱮᱧ ᱦᱚᱸ ᱚᱱᱟ ᱛᱮᱜᱮᱞᱮ ᱮᱱᱮᱡ ᱥᱮᱨᱮᱧᱟ ᱯᱷᱩᱴᱟᱹ ᱥᱟᱹᱲᱤ ᱯᱷᱩᱴᱟᱹ ᱫᱷᱩᱛᱤ ᱛᱮᱜᱮ